ᱤᱧᱟᱹᱜ ᱟᱹᱛᱩ ᱨᱮᱭᱟᱜ ᱰᱨᱮᱱ ᱵᱚᱱᱫᱮᱡ ᱫᱚ ᱟᱹᱰᱤ ᱜᱮ ᱵᱟᱹᱲᱤᱡ ᱜᱮ ᱢᱮᱱᱟᱜᱼᱟ ᱠᱟᱨᱚᱱ ᱫᱚ ᱥᱟᱱᱟᱢ ᱦᱚᱲ ᱜᱮ ᱰᱨᱮᱱ ᱨᱮᱜᱮ ᱡᱚᱵᱨᱟ ᱠᱚᱫᱚ ᱠᱚ ᱜᱤᱰᱤᱭᱟ ᱱᱚᱶᱟ ᱩᱛᱱᱟᱹᱣ ᱞᱟᱹᱜᱤᱫ ᱤᱧᱤᱧ ᱢᱚᱱᱮᱭᱟ ᱡᱟᱛᱮ ᱚᱠᱚᱭ ᱦᱚᱸ ᱚᱱᱟ ᱰᱨᱮᱱ ᱨᱮ ᱡᱚᱵᱨᱟ ᱟᱞᱚᱵᱚᱱ ᱜᱤᱰᱤᱢᱟ ᱟᱨ ᱡᱚᱵᱨᱟ ᱵᱚᱱ ᱜᱤᱰᱤᱞᱮᱠᱷᱟᱱ ᱟᱹᱰᱤ ᱠᱤᱪᱷᱩ ᱨᱳᱜᱽ ᱟᱡᱟᱨ ᱚᱸᱰᱮ ᱠᱷᱚᱱᱟᱜ ᱪᱷᱩᱲᱭᱟᱹᱜᱼᱟ ᱥᱮ ᱦᱩᱭᱩᱜᱼᱟ ᱥᱤᱸᱠᱬᱤᱡ ᱠᱚ ᱚᱱᱟ ᱰᱨᱮᱱ ᱨᱮᱜᱮ ᱟᱹᱰᱤ ᱡᱟᱹᱥᱛᱤ ᱠᱚ ᱵᱤᱞᱤ ᱦᱚᱯᱚᱱᱚᱜᱼᱟ ᱚᱱᱟ ᱠᱷᱟᱹᱛᱤᱨ ᱛᱮᱜᱮ ᱥᱤᱸᱠᱬᱤᱡ ᱠᱮ ᱡᱟᱹᱥᱛᱤ ᱪᱟᱞᱟᱜ ᱠᱟᱱᱟ ᱡᱟᱛᱮ ᱱᱚᱶᱟ ᱠᱚ ᱠᱟᱹᱢᱤ ᱵᱟᱵᱚᱱ ᱠᱟᱢᱤᱭᱟ ᱠᱷᱟᱱ ᱜᱮ ᱤᱧᱤᱧ ᱢᱚᱱᱮᱭᱟ ᱟᱵᱚ ᱱᱚᱶᱟ ᱰᱨᱮᱱ ᱨᱮᱭᱟᱜ ᱵᱮᱵᱚᱥᱛᱷᱟ ᱩᱛᱱᱟᱹᱣ ᱨᱟᱠᱟᱵᱼᱟ